ᱵᱷᱟᱨᱚᱛ ᱨᱮᱫᱚ ᱡᱟᱦᱟᱱ ᱢᱤᱫᱴᱟᱝ ᱯᱟᱹᱨᱥᱤ ᱫᱚ ᱥᱚᱨᱠᱟᱨᱤ ᱯᱟᱹᱨᱥᱤ ᱫᱚ ᱵᱟᱝ ᱠᱟᱱᱟ ᱡᱟᱦᱟᱸ ᱵᱟᱭᱤᱥᱴᱤ ᱯᱟᱹᱨᱥᱤ ᱥᱚᱝᱵᱤᱫᱷᱟᱱ ᱨᱮ ᱞᱟᱹᱜᱩ ᱟᱠᱟᱱᱟ ᱚᱱᱟᱠᱚ ᱵᱟᱭᱤᱥᱴᱤ ᱜᱮ ᱥᱚᱨᱠᱟᱨᱤ ᱯᱟᱹᱨᱥᱤ ᱫᱚ ᱠᱟᱱᱟ ᱡᱮᱞᱮᱠᱟ ᱦᱤᱱᱫᱤ ᱛᱮᱞᱮᱜᱩ ᱛᱟᱹᱢᱤᱞ ᱠᱚᱱᱱᱚᱲ ᱥᱟᱱᱛᱟᱲᱤ ᱢᱚᱱᱤᱯᱩᱨᱤ ᱠᱚᱝᱠᱚᱱᱤ ᱥᱤᱱᱫᱷᱤ ᱥᱚᱝᱥᱠᱨᱤᱛᱤ ᱱᱚᱣᱟᱠᱚ ᱥᱟᱶ ᱟᱨ ᱡᱟᱦᱟᱸ ᱥᱟᱱᱟᱢᱛᱮ ᱡᱟᱦᱟᱸ ᱵᱟᱭᱤᱥᱴᱤ ᱢᱮᱱᱟᱜᱼᱟ ᱚᱱᱟ ᱥᱟᱱᱟᱢᱜᱮ ᱡᱮᱢᱚᱱ ᱥᱟᱱᱛᱟᱲᱤ ᱯᱟᱹᱨᱥᱤ ᱛᱮᱫᱚ ᱥᱟᱱᱟᱢ ᱫᱩᱨᱤᱵᱽ ᱪᱮᱛᱟᱱᱜᱮ ᱟᱭᱢᱟ ᱟᱭᱢᱟ ᱨᱮᱵᱚᱱ ᱥᱮ ᱥᱚᱵᱫᱚ ᱵᱚᱱ ᱵᱮᱵᱚᱦᱟᱨᱟ ᱡᱮᱞᱮᱠᱟ ᱰᱟᱝᱨᱤ ᱵᱩᱨᱩᱢ ᱟᱠᱟᱱᱟᱭ ᱦᱚᱲ ᱫᱚᱭ ᱫᱩᱲᱩᱵ ᱟᱠᱟᱱᱟᱭ ᱪᱮᱬᱮ ᱫᱚᱭ ᱟᱵ ᱠᱟᱱᱟᱭ ᱟᱨ ᱵᱟᱝᱞᱟᱨᱮᱫᱚ ᱥᱟᱱᱟᱢᱜᱮ ᱡᱮᱢᱚᱱ ᱜᱩᱨᱩ ᱵᱚᱥᱮ ᱟᱪᱷᱮ ᱞᱳᱠ ᱵᱚᱥᱮ ᱟᱪᱷᱮ ᱯᱟᱠᱷᱤᱭᱳᱣ ᱵᱚᱥᱮᱪᱷᱮ ᱥᱟᱱᱟᱢᱜᱮ ᱵᱚᱥᱮ ᱵᱩᱡᱷᱟᱹᱜ ᱠᱟᱱᱟ